ᱱᱚᱜᱼᱚᱭ ᱡᱮ ᱦᱚᱲ ᱦᱚᱯᱚᱱᱟᱜ ᱟᱵᱚᱣᱟᱜ ᱱᱟᱱᱟ ᱨᱚᱠᱚᱢ ᱥᱮᱨᱮᱧ ᱦᱮᱱᱟᱜ ᱛᱟᱵᱚᱱᱟ ᱫᱚᱝ ᱞᱟᱜᱽᱬᱮ ᱥᱚᱦᱨᱟᱭ ᱟᱨ ᱟᱭᱢᱟ ᱟᱭᱢᱟ ᱮᱢᱟᱱ ᱛᱮᱱᱟᱜ ᱛᱚᱵᱮ ᱥᱮᱨᱮᱧ ᱢᱟ ᱱᱤᱡᱮ ᱛᱮᱦᱚᱸ ᱢᱳᱴᱟᱢᱩᱴᱤ ᱩᱱᱟᱹᱜ ᱰᱷᱮᱨ ᱵᱟᱝ ᱵᱟᱲᱟᱭᱚᱜᱼᱟ ᱢᱮᱱᱠᱷᱟᱱ ᱱᱚᱜ ᱚᱭ ᱡᱟᱦᱟᱸ ᱠᱚᱨᱮ ᱠᱚ ᱥᱮᱨᱮᱧᱟ ᱥᱚᱦᱚᱡᱳᱜᱤᱛᱟ ᱦᱚᱸ ᱮᱢᱟ ᱠᱚ ᱦᱩᱭᱩᱜᱼᱟ ᱥᱮ ᱱᱤᱡᱮ ᱪᱟᱞᱟᱣ ᱠᱚᱛᱮᱫ ᱚᱱᱟ ᱠᱚ ᱥᱮᱨᱮᱧ ᱥᱮᱨᱮᱧ ᱡᱟᱭᱜᱟ ᱨᱮᱦᱚᱸ ᱠᱚᱨᱮᱦᱚᱸ ᱩᱥᱟᱹᱨᱟ ᱞᱮᱠᱟᱛᱮ ᱥᱮᱨᱮᱧ ᱦᱩᱭᱩᱜᱼᱟ ᱛᱟᱦᱞᱮ ᱥᱚᱦᱚᱡᱳᱜᱤᱛᱟ ᱧᱟᱢ ᱞᱮᱠᱷᱟᱱ ᱡᱷᱚᱛᱚ ᱠᱚᱜᱮ ᱦᱚᱲ ᱦᱚᱯᱚᱱᱟᱜ ᱢᱤᱫᱴᱟᱝ ᱥᱮᱨᱮᱧ ᱥᱟᱡᱟᱣ ᱥᱟᱯᱲᱟᱜᱼᱟ ᱱᱟᱯᱟᱭ ᱵᱩᱡᱷᱟᱹᱜᱼᱟ ᱥᱮ ᱠᱚ ᱥᱮᱨᱮᱧᱟ ᱠᱚ ᱩᱱᱠᱩ ᱦᱚᱸ ᱢᱤᱫᱴᱮᱡ ᱨᱟᱹᱥᱠᱟᱹ ᱠᱚ ᱟᱹᱭᱠᱟᱹᱣᱟ ᱟᱨ ᱱᱚᱜᱼᱚᱭ ᱟᱛᱳ ᱮᱢᱟᱱ ᱠᱚᱨᱮ ᱠᱚ ᱥᱮᱨᱮᱧ ᱟᱠᱚ ᱛᱷᱚᱲᱟ ᱜᱚᱲᱚᱣ ᱠᱚ ᱠᱷᱟᱱ ᱛᱷᱟᱭᱳ ᱠᱚ ᱠᱷᱟᱱ ᱫᱚ ᱟᱨᱦᱚᱸ ᱱᱟᱯᱟᱭ ᱠᱚ ᱟᱹᱭᱠᱟᱹᱣᱟ ᱨᱟᱹᱥᱠᱟᱹᱜ ᱟᱠᱚ ᱥᱮᱨᱮᱧ ᱫᱚ ᱟᱹᱰᱤ ᱢᱟᱨᱟᱝ ᱵᱷᱟᱜᱮ ᱡᱤᱱᱤᱥ ᱠᱟᱱᱟ ᱤᱧ ᱦᱚᱸᱧ ᱥᱮᱨᱮᱧ ᱫᱚᱧ ᱚᱱᱟ ᱢᱟᱱᱮᱧ ᱠᱩᱨᱩᱢᱩᱴᱩᱭ ᱜᱮᱭᱟ ᱛᱚᱵᱮ ᱥᱮᱨᱮᱧ ᱫᱚ ᱚᱱᱠᱟ ᱫᱚ ᱟᱨ ᱩᱠᱩᱨ ᱦᱩᱭᱩᱜ ᱠᱟᱱᱟ ᱥᱮᱨᱮᱧ ᱫᱚ ᱟᱸᱡᱚᱢ ᱦᱩᱭᱩᱜ ᱠᱟᱱᱟ ᱟᱨ ᱯᱟᱥᱟᱯᱟᱥᱤ ᱮᱱᱛᱮᱫ ᱚᱱᱟᱠᱚ ᱥᱮᱨᱮᱧ ᱟᱠᱚ ᱱᱟᱱᱟ ᱨᱚᱠᱚᱢ ᱥᱮᱨᱮᱧ ᱚᱱᱟ ᱥᱮᱨᱮᱧ ᱨᱮᱦᱚᱸ ᱥᱮᱨᱮᱫᱚᱜ ᱦᱩᱭᱩᱜᱼᱟ ᱥᱮᱞᱮᱫ ᱞᱮᱠᱷᱟᱱ ᱢᱚᱱ ᱦᱚᱸ ᱞᱟᱜᱟᱜ ᱡᱤᱱᱤᱥ ᱪᱟᱞᱟᱣ ᱞᱮᱱᱠᱷᱟᱱ ᱥᱮᱨᱮᱧ ᱞᱮᱠᱷᱟᱱ ᱤᱧ ᱜᱚᱲᱚᱣ ᱠᱚ ᱠᱷᱟᱱ ᱟᱨᱦᱚᱸ ᱱᱟᱯᱟᱭ ᱟᱹᱭᱠᱟᱹᱜᱼᱟ ᱥᱮ ᱥᱮᱨᱮᱧ ᱥᱚᱸᱜᱮ ᱨᱮ ᱛᱟᱦᱮᱸ ᱞᱮᱱᱠᱷᱟᱱ ᱟᱢᱟᱜ ᱟᱨᱦᱚᱸ ᱢᱚᱡᱽ ᱵᱩᱡᱷᱟᱹᱜᱼᱟ ᱱᱚᱝᱠᱟ ᱠᱚ ᱥᱮᱨᱮᱧ ᱫᱚ ᱟᱹᱰᱤ ᱵᱷᱟᱹᱜᱤ ᱡᱤᱱᱤᱥ ᱠᱟᱱ ᱜᱮᱭᱟ ᱥᱮᱨᱮᱧ ᱫᱚᱞᱤᱧ ᱥᱟᱨᱦᱟᱣ ᱜᱮᱭᱟ ᱤᱧᱦᱚᱸ ᱟᱵᱚ ᱦᱚᱲ ᱦᱚᱯᱚᱱᱫᱚ ᱥᱮᱨᱮᱧ ᱵᱤᱱᱟᱹ ᱫᱚ ᱵᱟᱹᱱᱩᱜ ᱵᱚᱱᱟ ᱡᱟᱜᱮᱢ ᱡᱚᱢᱟ ᱮᱱᱛᱮ ᱦᱚᱸ ᱱᱟᱱᱟ ᱨᱚᱠᱚᱢ ᱚᱱᱩᱥᱴᱷᱟᱱ ᱮᱢᱟᱱ ᱠᱚᱨᱮ ᱥᱮᱨᱮᱧ ᱟᱠᱚ ᱚᱱᱟᱜᱮ ᱨᱟᱹᱥᱠᱟᱹ ᱟᱹᱭᱠᱟᱹᱜᱼᱟ ᱟᱨ ᱥᱮᱨᱮᱧ ᱨᱮ ᱛᱟᱦᱮᱸ ᱞᱮᱱᱠᱷᱟᱱ ᱫᱚ ᱱᱟᱯᱟᱭ ᱟᱹᱭᱠᱟᱹᱜᱼᱟ ᱥᱚᱦᱚᱡᱳᱜᱤᱛᱟ ᱮᱢᱟ ᱠᱚ ᱠᱷᱟᱱ ᱟᱨᱦᱚᱸ ᱱᱟᱯᱟᱭ ᱟᱹᱭᱠᱟᱹᱜᱼᱟ ᱩᱱᱠᱩ ᱥᱚᱸᱜᱮ ᱛᱮ ᱟᱢᱦᱚᱸᱢ ᱛᱷᱟᱭᱚ ᱞᱮᱠᱷᱟᱱ ᱦᱚᱸ ᱢᱤᱫᱴᱟᱝ ᱡᱩᱨᱤ ᱟᱹᱭᱠᱟᱹᱜᱼᱟ ᱥᱮᱨᱮᱧ ᱫᱚ ᱟᱹᱰᱤ ᱵᱷᱟᱜᱮ ᱡᱤᱱᱤᱥ ᱠᱟᱱ ᱜᱮᱭᱟ ᱥᱮᱨᱮᱧ ᱫᱚᱧ ᱥᱟᱨᱦᱟᱣ ᱜᱮᱭᱟ ᱤᱧᱫᱚ